ᱦᱮᱸ ᱦᱮᱞᱳ ᱦᱮᱸ ᱥᱩᱨᱳᱡ ᱞᱤᱧ ᱞᱟᱹᱭᱫᱟ ᱟᱵᱮᱱ ᱫᱚ ᱚᱠᱚᱭ ᱵᱮᱱ ᱞᱟᱹᱭᱮᱜᱼᱟ ᱟᱪᱪᱷᱟ ᱟᱵᱚᱣᱟᱜ ᱡᱚᱢ ᱧᱩᱣᱟᱜ ᱫᱚ ᱚᱱᱠᱟ ᱫᱚ ᱥᱟᱱᱛᱟᱲ ᱞᱟᱹᱭ ᱞᱮᱠᱷᱟᱱ ᱫᱚ ᱚᱱᱠᱟ ᱫᱚ ᱫᱟᱜ ᱢᱟᱹᱰᱤ ᱟᱨ ᱟᱲᱟᱜ ᱛᱤᱠᱤ ᱫᱟᱜᱢᱟᱹᱰᱤ ᱫᱚ ᱱᱚᱝᱠᱟ ᱤᱥᱤᱱ ᱦᱩᱭᱩᱜᱼᱟ ᱫᱟᱜ ᱪᱩᱞᱦᱟᱹᱨᱮ ᱥᱮᱸᱜᱮᱞ ᱡᱩᱞ ᱠᱟᱛᱮᱜ ᱫᱟᱜ ᱴᱩᱠᱩᱪ ᱮᱢ ᱪᱚᱱᱫᱟ ᱠᱮᱜ ᱛᱮ ᱤᱱᱟᱹ ᱛᱟᱭᱚᱢ ᱪᱟᱣᱞᱮ ᱠᱷᱟᱡᱚ ᱠᱮᱜ ᱛᱮᱢ ᱫᱟᱜ ᱢᱮᱥᱟ ᱜᱮᱢ ᱟᱬᱜᱚ ᱠᱮᱫᱟ ᱟᱨ ᱚᱱᱠᱟ ᱠᱟᱛᱮᱜ ᱜᱮ ᱫᱟᱜᱢᱟᱹᱰᱤ ᱵᱟᱨ ᱢᱤᱫ ᱫᱤᱱ ᱯᱚᱨᱮ ᱫᱚ ᱵᱟᱥᱠᱮ ᱫᱟᱜᱢᱟᱹᱰᱤ ᱦᱩᱭᱩᱜᱼᱟ ᱟᱪᱪᱷᱟ ᱢᱩᱱᱜᱟᱹ ᱟᱲᱟᱜ ᱦᱳᱭ ᱢᱩᱱᱜᱟᱹ ᱟᱲᱟᱜ ᱫᱚ ᱱᱚᱝᱠᱟ ᱫᱟᱨᱮ ᱠᱷᱚᱱ ᱮᱢ ᱥᱤᱫ ᱠᱮᱫ ᱛᱮᱢ ᱟᱫᱚ ᱚᱱᱟ ᱠᱚ ᱥᱟᱞᱟ ᱠᱟᱛᱮᱜ ᱥᱟᱞᱟ ᱠᱟᱛᱮᱜ ᱪᱮᱞᱟᱝ ᱨᱮᱢ ᱛᱤᱠᱤ ᱠᱮᱜ ᱛᱮ ᱛᱤᱠᱤ ᱠᱤᱢᱵᱟ ᱡᱟᱸᱦᱟ ᱞᱮᱠᱟ ᱵᱷᱟᱹᱡᱤ ᱦᱚᱢ ᱫᱟᱲᱮᱭᱟᱜᱼᱟ ᱥᱩᱱᱩᱢᱨᱮ ᱚᱱᱠᱟ ᱠᱟᱛᱮᱜ ᱟᱨᱠᱤ ᱛᱤᱠᱤ ᱨᱚᱦᱚᱲ ᱠᱟᱛᱮᱜ ᱵᱷᱟᱹᱡᱤ ᱵᱟᱲᱟ ᱠᱟᱛᱮᱜ ᱚᱱᱠᱟ ᱠᱟᱛᱮᱜ ᱤᱥᱤᱱ ᱵᱟᱲᱟ ᱠᱟᱛᱮᱜ ᱡᱚᱢ ᱟᱠᱚ ᱟᱵᱚᱣᱟᱜ ᱥᱟᱶᱛᱟ ᱞᱟᱹᱜᱤᱫᱛᱮ ᱵᱷᱟᱹᱜᱤᱭᱟᱜ ᱡᱩᱢ ᱫᱚ ᱢᱮᱱᱞᱮᱠᱷᱟᱱ ᱫᱚ ᱡᱚᱢ ᱫᱤᱠ ᱫᱤᱭᱮ ᱞᱟᱹᱭ ᱞᱮᱠᱷᱟᱱ ᱟᱵᱚ ᱫᱚ ᱫᱟᱜᱢᱟᱹᱰᱤ ᱟᱨ ᱟᱲᱟᱜ ᱛᱤᱠᱤ ᱱᱚᱣᱟ ᱢᱟᱛᱚ ᱢᱮᱱᱟᱜ ᱜᱮ ᱤᱱᱟᱹ ᱵᱟᱫ ᱫᱤᱭᱮ ᱡᱤᱞ ᱦᱟᱹᱠᱩ ᱡᱚᱢ ᱫᱚ ᱞᱟᱹᱠᱛᱤ ᱠᱟᱱ ᱜᱮᱭᱟ ᱤᱱᱟᱹ ᱪᱷᱟᱲᱟ ᱫᱚ ᱟᱵᱚ ᱵᱤᱨ ᱠᱚᱨᱮᱱᱟᱜ ᱟᱭᱢᱟ ᱫᱟᱨᱮ ᱥᱟᱠᱟᱢ ᱡᱚ ᱵᱤᱞᱤ ᱠᱚ ᱢᱮᱱᱟᱜ ᱜᱮ ᱱᱚᱣᱟ ᱠᱚᱦᱚᱸ ᱡᱚᱢ ᱫᱚ ᱞᱟᱹᱠᱛᱤ ᱠᱟᱱ ᱜᱮᱭᱟ ᱯᱤᱴᱷᱟᱹ ᱫᱚ ᱚᱠᱟᱴᱟᱜ ᱯᱤᱴᱷᱟᱹ ᱯᱟᱛᱲᱟ ᱯᱤᱴᱷᱟᱹ ᱥᱮ ᱰᱩᱢᱵᱩᱜ ᱯᱤᱴᱷᱟᱹ ᱰᱩᱢᱵᱩᱩᱜ ᱯᱤᱴᱷᱟᱹ ᱫᱚ ᱟᱢ ᱦᱚᱞᱚᱝ ᱮᱢ ᱥᱤᱯᱤ ᱠᱮᱜᱛᱮ ᱟᱨ ᱜᱳᱞ ᱜᱳᱞ ᱜᱩᱞᱟᱹᱴ ᱠᱮᱜ ᱛᱮᱢ ᱤᱱᱟᱹ ᱯᱚᱨᱮ ᱫᱟᱜᱨᱮ ᱪᱟᱰᱚ ᱠᱮᱜᱛᱮᱢ ᱫᱟᱜᱨᱮ ᱪᱟᱰᱚ ᱠᱟᱛᱮᱜ ᱟᱨᱠᱤ ᱚᱱᱟ ᱫᱚᱢ ᱤᱥᱤᱱᱟ ᱟᱨ ᱚᱱᱟ ᱫᱚ ᱦᱮᱸ ᱛᱚ ᱢᱟ ᱛᱟᱦᱚᱞᱮ ᱡᱚᱦᱟᱨ ᱜᱮ